ᱛᱮᱦᱮᱧ ᱤᱧ ᱵᱨᱟᱢᱢᱚᱱ ᱵᱳᱥ ᱟᱛᱳ ᱨᱮ ᱢᱤᱫᱴᱟᱝ ᱯᱷᱩᱴᱵᱚᱞ ᱠᱳᱪᱟᱨ ᱞᱮᱠᱟᱛᱮ ᱢᱤᱱᱟᱹᱧᱟ ᱱᱚᱸᱰᱮ ᱟᱹᱰᱤᱜᱮ ᱠᱚᱲᱟ ᱠᱚ ᱯᱷᱩᱴᱵᱚᱞ ᱮᱱᱮᱡ ᱨᱮᱱᱟᱜ ᱤᱪᱪᱷᱩᱠ ᱢᱮᱱᱟᱜ ᱠᱚᱣᱟ ᱚᱱᱟᱛᱮ ᱫᱤᱱ ᱜᱮ ᱤᱧᱤᱧ ᱥᱟᱡᱮᱥᱚᱱ ᱠᱚᱣᱟ ᱡᱮ ᱟᱯᱮ ᱫᱚ ᱥᱮᱛᱟᱜ ᱨᱮ ᱛᱟᱵᱚ ᱵᱮᱨᱮᱫ ᱯᱮ ᱟᱨ ᱵᱮᱨᱮᱫ ᱠᱟᱛᱮᱫ ᱥᱟᱯᱲᱟᱣ ᱥᱟᱡᱽ ᱠᱟᱛᱮᱫ ᱜᱚᱰᱟ ᱛᱮᱯᱮ ᱦᱤᱡᱩᱜᱼᱟ ᱦᱮᱡ ᱠᱟᱛᱮᱫ ᱡᱷᱚᱛᱚ ᱠᱷᱚᱱ ᱢᱟᱲᱟᱝ ᱨᱮᱫᱚ ᱫᱟᱹᱲ ᱯᱮ ᱫᱟᱹᱲ ᱵᱷᱟᱜᱟᱣ ᱛᱟᱭᱚᱢ ᱵᱚᱞ ᱫᱚ ᱥᱮᱱᱴᱟᱨᱛᱮ ᱤᱫᱤᱭᱟᱯᱮ ᱥᱮᱱᱴᱟᱨ ᱨᱮ ᱤᱫᱤ ᱛᱟᱭᱚᱢ ᱡᱷᱚᱛᱚ ᱠᱚᱲᱟ ᱠᱚ ᱨᱟᱣᱩᱱᱰ ᱨᱮ ᱛᱤᱸᱜᱩᱱ ᱯᱮ ᱟᱯᱮ ᱟᱯᱮ ᱢᱟᱲᱟᱝ ᱠᱩᱯᱩᱞᱤᱜ ᱯᱮ ᱟᱨ ᱵᱟᱝ ᱠᱳᱪᱟᱨ ᱱᱟᱜ ᱡᱟᱦᱟᱸᱭ ᱢᱮᱛᱟ ᱯᱮᱭᱟ ᱚᱱᱟ ᱞᱮᱠᱟ ᱯᱮ ᱮᱱᱮᱡ ᱟ ᱡᱩᱫᱤ ᱩᱱᱤ ᱢᱮᱛᱟ ᱯᱮᱭᱟᱭ ᱛᱮᱦᱮᱧ ᱫᱚ ᱮᱜᱟᱨᱚ ᱡᱚᱱ ᱠᱟᱛᱮᱫ ᱵᱚᱱ ᱮᱱᱮᱡᱼᱟ ᱮᱱᱠᱷᱟᱱ ᱮᱜᱟᱨᱚ ᱡᱚᱱ ᱠᱟᱛᱮᱫ ᱮᱱᱮᱡ ᱯᱮ ᱟᱨ ᱡᱩᱫᱤ ᱢᱮᱱᱟᱭ ᱱᱚ ᱡᱚᱱ ᱠᱟᱛᱮᱫ ᱠᱷᱟᱱ ᱱᱚ ᱡᱚᱱ ᱠᱟᱛᱮᱫ ᱯᱮ ᱮᱱᱮᱡ ᱟ ᱛᱚ ᱚᱱᱠᱟ ᱠᱟᱛᱮᱫ ᱫᱤᱱᱟᱹᱢ ᱦᱤᱞᱳᱜ ᱡᱩᱫᱤ ᱟᱯᱮ ᱯᱮ ᱯᱨᱮᱠᱴᱤᱥᱚᱜᱼᱟ ᱮᱱ ᱠᱷᱟᱱ ᱫᱚ ᱱᱚᱣᱟ ᱥᱩᱨ ᱥᱩᱯᱩᱨ ᱪᱮᱫᱟᱜ ᱫᱤᱥᱚᱢ ᱡᱟᱠᱟᱛ ᱨᱮᱱ ᱦᱚᱲ ᱦᱚᱸ ᱵᱟᱝ ᱠᱚ ᱯᱟᱸᱰᱩ ᱫᱟᱲᱮᱭᱟᱯᱮᱭᱟ ᱤᱠᱷᱟᱹᱱ ᱚᱸᱰᱮ ᱡᱷᱚᱛᱚ ᱫᱤᱱ ᱦᱤᱡᱩᱜ ᱦᱩᱭ ᱟᱯᱮᱭᱟ ᱚᱠᱟ ᱦᱤᱞᱳᱜ ᱦᱚᱸ ᱡᱮᱢᱚᱱ ᱟᱞᱚᱯᱮ ᱱᱟᱜᱟᱭᱟ ᱟᱨ ᱨᱟᱹᱥᱠᱟᱹ ᱛᱮᱯᱮ ᱮᱱᱮᱡ ᱟᱱᱟ ᱚᱱᱟ ᱵᱟᱹᱲᱤᱡ ᱢᱚᱱᱮ ᱛᱮᱫᱚ ᱟᱞᱚᱯᱮ ᱮᱱᱮᱡ ᱟ ᱟᱨ ᱟᱯᱮ ᱫᱚ ᱦᱚᱲ ᱪᱮᱛᱟᱱ ᱨᱮ ᱱᱚᱡᱚᱨ ᱫᱚ ᱟᱞᱚᱯᱮ ᱫᱚᱦᱚᱭᱟ ᱵᱚᱞ ᱟᱨ ᱜᱳᱞᱨᱮ ᱱᱚᱡᱚᱨ ᱫᱚᱦᱚᱭ ᱯᱮ ᱤᱱᱟᱹ ᱠᱷᱟᱱᱜᱮ ᱟᱵᱚᱨᱮᱱ ᱠᱚᱲᱟ ᱡᱟᱦᱟᱸᱜᱮ ᱢᱮᱱᱟᱜ ᱯᱮ ᱚᱠᱚᱭ ᱦᱚᱸ ᱚᱠᱚᱭ ᱵᱟᱝ ᱠᱚ ᱯᱟᱸᱰᱩ ᱫᱟᱲᱮ ᱟᱯᱮᱭᱟ ᱱᱚᱣᱟ ᱥᱟᱭ ᱯᱩᱲᱥᱤ ᱨᱮᱵᱚᱱ ᱧᱮᱞᱮᱫ ᱠᱚᱜᱮᱭᱟ ᱟᱹᱰᱤ ᱜᱚᱴᱟᱝ ᱟᱛᱳ ᱨᱮ ᱱᱮᱛᱟᱨ ᱫᱚ ᱵᱷᱮᱰᱟ ᱥᱤᱨᱯᱟᱹ ᱚᱠᱟᱨᱮ ᱴᱟᱠᱟ ᱥᱤᱨᱯᱟᱹ ᱟᱛᱮᱫ ᱠᱚ ᱮᱱᱮᱡ ᱦᱚᱪᱚᱭᱮᱫ ᱠᱚᱣᱟ ᱤᱠᱷᱟᱹᱱ ᱢᱚᱱᱮ ᱨᱮ ᱠᱮᱴᱮᱡ ᱠᱟᱜᱯᱮ ᱡᱮ ᱟᱵᱚ ᱦᱚᱸ ᱫᱤᱱ ᱦᱤᱞᱳᱜ ᱜᱮᱵᱚᱱ ᱪᱮᱫᱚᱜᱼᱟ ᱟᱨ ᱡᱟᱦᱟᱸ ᱨᱮᱜᱮ ᱮᱱᱮᱡ ᱵᱚᱱ ᱪᱟᱞᱟᱜ ᱵᱟᱵᱚᱱ ᱨᱟᱹᱜᱤᱜᱼᱟ ᱟᱹᱰᱤ ᱨᱟᱹᱥᱠᱟᱹ ᱛᱮᱵᱚᱱ ᱮᱱᱮᱡᱼᱟ ᱢᱮᱱᱛᱮ ᱩᱭᱦᱟᱹᱨ ᱫᱚᱦᱚ ᱠᱟᱜ ᱢᱟ ᱱᱤᱭᱟᱹ ᱜᱮ ᱱᱟᱜ ᱥᱟᱸᱫᱮᱥ ᱟᱯᱮ ᱴᱷᱮᱱ ᱛᱟᱦᱮᱱ ᱠᱟᱱᱟ